ᱱᱚᱣᱟ ᱡᱷᱟᱲᱠᱷᱚᱸᱰᱨᱮ ᱟᱹᱰᱤ ᱨᱚᱠᱚᱢ ᱨᱟᱡᱽᱱᱤᱛᱤ ᱥᱚᱨᱠᱟᱨ ᱢᱮᱱᱟᱜ ᱠᱚᱣᱟ ᱟᱫᱚ ᱟᱞᱮ ᱨᱮᱸᱜᱮᱡᱼᱚᱨᱮᱡ ᱦᱚᱲ ᱠᱚᱫᱚ ᱟᱹᱰᱤ ᱨᱚᱠᱚᱢ ᱱᱚᱣᱟ ᱠᱚᱞᱮ ᱮᱢ ᱞᱮᱠᱷᱟᱱ ᱨᱮᱞᱮ ᱫᱟᱲᱮ ᱦᱚᱪᱚ ᱞᱮᱠᱚᱠᱷᱟᱱ ᱟᱞᱮ ᱱᱩᱠᱩ ᱨᱮᱸᱜᱮᱡᱼᱚᱨᱮᱡ ᱦᱚᱲᱠᱚ ᱱᱩᱠᱩ ᱮᱢᱟᱞᱮᱭᱟ ᱠᱚ ᱡᱮᱢᱚᱱ ᱱᱚᱣᱟ ᱥᱚᱨᱠᱟᱨ ᱨᱮ ᱪᱟᱣᱞᱮ ᱠᱚᱠᱚ ᱮᱢᱟᱣᱟᱞᱮ ᱠᱟᱱᱟ ᱟᱨ ᱤᱱᱫᱤᱨᱟ ᱟᱵᱟᱥ ᱚᱲᱟᱜ ᱠᱚᱦᱚᱸ ᱠᱚ ᱮᱢᱟ ᱟᱞᱮᱭᱟ ᱟᱞᱮ ᱡᱩᱫᱤ ᱨᱮᱞᱮ ᱫᱟᱲᱮ ᱦᱚᱪᱚ ᱞᱮᱠᱚᱠᱷᱟᱱ ᱟᱞᱮ ᱨᱮᱸᱜᱮᱡ ᱦᱚᱲᱫᱚ ᱚᱠᱟ ᱨᱮᱞᱮ ᱧᱟᱢᱟ ᱵᱟᱝᱠᱷᱟᱱ ᱫᱚ ᱚᱱᱟ ᱞᱟᱹᱜᱤᱫ ᱟᱞᱮᱫᱚ ᱫᱚᱞᱮ ᱮᱢᱮᱫ ᱜᱮᱭᱟ ᱟᱨ ᱚᱱᱟ ᱞᱟᱹᱜᱤᱫ ᱠᱚ ᱮᱢᱟ ᱟᱞᱮ ᱠᱟᱱᱟ ᱱᱤᱭᱟᱹ ᱫᱟᱹᱞ ᱪᱟᱣᱞᱮ ᱟᱨ ᱜᱩᱦᱩᱢ ᱠᱚ ᱤᱱᱟᱹ ᱠᱚᱜᱮᱞᱮ ᱧᱟᱢᱮᱫᱼᱟ